ᱦᱮᱸ ᱤᱧᱜᱮ ᱪᱩᱲᱤ ᱫᱚᱠᱟᱱ ᱫᱚ ᱚ ᱯᱚᱱᱨᱚ ᱥᱳᱞᱚ ᱨᱮᱱᱟᱜ ᱚᱻ ᱦᱮᱸ ᱟᱫᱚ ᱚᱱᱟᱫᱚ ᱢᱟᱱᱮᱠᱤ ᱟᱯᱮ ᱪᱮᱫ ᱞᱮᱠᱟᱯᱮ ᱠᱩᱥᱤᱜᱼᱟ ᱚᱠᱟ ᱠᱚᱯᱮ ᱠᱩᱥᱤᱭᱟᱜᱼᱟ ᱧᱮᱞ ᱦᱩᱭᱩᱜᱼᱟ ᱪᱮᱦᱨᱟ ᱦᱤᱥᱟᱹᱵᱽ ᱛᱮᱜᱮ ᱚᱱᱟ ᱫᱚ ᱫᱟᱢ ᱠᱚᱫᱚ ᱦᱮᱸ ᱦᱮᱸ ᱡᱚᱛᱚ ᱠᱷᱚᱡ ᱫᱟᱢ ᱩᱛᱟᱹᱨᱟᱜ ᱫᱚ ᱡᱟᱹᱥᱛᱤ ᱫᱚ ᱵᱟᱹᱱᱩᱜᱼᱟ ᱪᱟᱨᱥᱚ ᱠᱷᱚᱡ ᱯᱟᱥᱥᱚ ᱪᱟᱨᱥᱚ ᱠᱷᱚᱡ ᱯᱟᱥᱥᱚ ᱚᱱᱠᱟ ᱦᱩᱭᱩᱜᱼᱟ ᱟᱫᱚ ᱟᱹᱰᱤ ᱪᱮᱫ ᱞᱮᱠᱟᱱᱟᱜ ᱯᱮ ᱦᱟᱛᱟᱣᱟ ᱮᱱᱛᱮᱜ ᱱᱤᱝᱠᱟ ᱟᱹᱰᱤ ᱢᱚᱡᱟᱜ ᱥᱮ ᱛᱷᱚᱲᱟᱜᱟᱱ ᱱᱚᱨᱢᱟᱞ ᱛᱟᱞᱟ ᱥᱟᱡᱽ ᱟᱫᱷᱚᱢ ᱟᱜ ᱫᱚ ᱢᱮᱱᱟᱜᱼᱟ ᱟᱹᱰᱤ ᱪᱮᱦᱨᱟ ᱟᱹᱰᱤ ᱢᱚᱡᱽ ᱟᱫᱷᱚᱢ ᱟᱜ ᱫᱚ ᱤᱱᱠᱟ ᱩᱱᱟᱹᱜ ᱢᱚᱡᱽ ᱫᱚ ᱵᱟᱝ ᱛᱟᱞᱟ ᱫᱷᱚᱢ ᱟᱜ ᱫᱚ ᱟᱫᱷᱚᱢ ᱟᱜ ᱫᱚ ᱟᱨᱦᱚᱸ ᱛᱟᱭᱚᱢ ᱠᱟᱹᱴᱤᱡ ᱩᱛᱟᱹᱨᱟᱜ ᱫᱚ ᱠᱚᱢ ᱧᱤᱜ ᱫᱟᱢ ᱚᱱᱟᱫᱚ ᱢᱮᱱᱟᱜᱼᱟ ᱚ ᱢᱳᱵᱟᱭᱤᱞ ᱨᱮᱢ ᱧᱮᱞ ᱞᱮᱜ ᱚᱱᱟᱴᱟᱜ ᱦᱮᱸ ᱚᱱᱟ ᱚᱱᱟ ᱥᱮᱴ ᱵᱟᱝ ᱦᱮᱸ ᱦᱮᱸ ᱚᱱᱟᱫᱚ ᱥᱟᱲᱮ ᱛᱤᱱᱥᱚ ᱯᱟᱲᱟᱜᱼᱟ ᱦᱮᱸ ᱚᱻ ᱮᱱᱦᱚᱸ ᱛᱤᱱᱟᱹᱜ ᱡᱚᱲᱟᱯᱮ ᱦᱟᱛᱟᱣ ᱠᱮᱭᱟ ᱚᱻ ᱟᱪᱪᱷᱟ ᱟᱯᱮ ᱩᱱᱟᱹᱜ ᱯᱮ ᱦᱟᱛᱟᱣ ᱠᱷᱟᱡ ᱫᱚ ᱴᱷᱤᱠ ᱜᱮᱭᱟ ᱛᱚᱵᱮ ᱟᱯᱮ ᱞᱟᱹᱜᱤᱫ ᱛᱷᱚᱲᱟ ᱫᱟᱢᱤᱧ ᱠᱚᱢᱟᱣᱟ ᱥᱟᱲᱮ ᱛᱤᱱᱥᱚ ᱚᱱᱟ ᱨᱮᱭᱟᱜ ᱛᱚ ᱟᱫᱚ ᱚᱱᱟᱫᱚ ᱛᱤᱱ ᱥᱚ ᱠᱟᱛᱤᱧ ᱮᱢᱟ ᱯᱮᱭᱟ ᱟᱨ ᱢᱟᱞᱟ ᱪᱩᱲᱤ ᱠᱚᱫᱚ ᱵᱟᱝ ᱞᱟᱜᱟᱣ ᱯᱮᱭᱟ ᱥᱩᱫ ᱵᱟᱦᱟ ᱠᱚᱫᱚ ᱦᱮᱸ ᱦᱮᱸ ᱟᱫᱚ ᱚᱱᱟᱫᱚ ᱚᱱᱟᱫᱚᱢ ᱧᱮᱞ ᱠᱟᱜ ᱛᱮᱢ ᱠᱩᱥᱤᱭᱮᱱᱟ ᱵᱟᱝ ᱚ ᱦᱮᱸ ᱦᱮᱸ ᱟᱪᱪᱷᱟ ᱚᱠᱟᱱᱟᱜ ᱜᱮ ᱛᱚᱵᱮ ᱟᱫᱚ ᱱᱟᱦᱟᱜ ᱛᱚᱵᱮ ᱚᱱᱟ ᱛᱤᱸᱥ ᱦᱤᱞᱳᱜ ᱯᱮ ᱤᱫᱤᱭᱟ ᱩᱱ ᱦᱤᱞᱳᱜ ᱱᱟᱦᱟᱜ ᱯᱮ ᱦᱤᱡᱩᱜ ᱢᱟ ᱩᱱ ᱦᱤᱞᱳᱜ ᱚᱱᱟ ᱤᱫᱤ ᱯᱮ ᱟᱨ ᱤᱧᱟᱹᱜ ᱫᱚᱠᱟᱱ ᱨᱮ ᱟᱭᱢᱟ ᱰᱷᱮᱨ ᱢᱮᱱᱟᱜ ᱜᱮᱭᱟ ᱥᱟᱠᱚᱢ ᱠᱚᱦᱚᱸ ᱢᱮᱱᱟᱜ ᱜᱮᱭᱟ ᱥᱩᱫ ᱵᱟᱦᱟ ᱠᱚᱦᱚᱸ ᱢᱮᱱᱟᱜ ᱜᱮᱭᱟ ᱱᱮᱛᱟᱨ ᱫᱚ ᱵᱟᱯᱞᱟ ᱥᱤᱡᱤᱱ ᱡᱩᱫᱤᱯᱮ ᱠᱩᱥᱤᱭᱟᱜ ᱠᱷᱟᱡ ᱚᱱᱟ ᱦᱚᱸᱯᱮ ᱦᱟᱛᱟᱣ ᱫᱟᱲᱮᱭᱟᱜᱼᱟ ᱦᱮᱸ ᱦᱮᱸ ᱦᱮᱸ ᱚᱻ ᱦᱮᱸ ᱟᱨᱦᱚᱸ ᱱᱟᱦᱟᱜ ᱮᱴᱟᱜ ᱪᱩᱲᱤ ᱢᱟᱞᱟ ᱠᱚ ᱪᱩᱲᱤ ᱥᱟᱠᱟᱢ ᱠᱚᱯᱮ ᱠᱩᱥᱤᱭᱟᱜ ᱠᱷᱟᱡ ᱥᱩᱫ ᱵᱟᱦᱟ ᱠᱚ ᱚᱱᱟ ᱦᱚᱸ ᱯᱮ ᱦᱟᱛᱟᱣ ᱯᱮ ᱢᱮᱱ ᱠᱷᱟᱡ ᱫᱚ ᱦᱟᱸᱜ ᱯᱮ ᱦᱟᱛᱟᱣ ᱛᱚᱨᱟ ᱠᱮᱜ ᱜᱮ ᱦᱮᱸ ᱦᱤᱡᱩᱜ ᱞᱟᱦᱟᱨᱮ ᱯᱷᱳᱱ ᱟᱹᱧ ᱯᱮ ᱦᱟᱸᱜ ᱦᱮᱸ ᱦᱮᱸ ᱢᱟ ᱛᱚᱵᱮ ᱴᱷᱤᱠ ᱦᱮᱸ ᱢᱟ